ᱤᱧ ᱫᱚ ᱠᱟᱞᱟᱨ ᱯᱮᱱᱥᱤᱞ ᱟᱹᱰᱤ ᱥᱩᱵᱤᱫᱷᱟᱜᱤᱧ ᱢᱚᱱᱮᱭᱟ ᱪᱮᱫᱟᱜ ᱥᱮ ᱠᱟᱞᱟᱨ ᱯᱮᱱᱥᱤᱞ ᱫᱚ ᱜᱤᱫᱽᱨᱟᱹ ᱠᱚᱦᱚᱸ ᱟᱹᱰᱤ ᱠᱚ ᱠᱩᱥᱤᱭᱟᱜᱼᱟ ᱪᱮᱫᱟᱜ ᱥᱮ ᱜᱤᱫᱽᱨᱟᱹ ᱠᱚ ᱡᱟᱦᱟᱱᱟᱜ ᱪᱷᱚᱵᱤ ᱠᱚ ᱟᱸᱠᱟᱣᱟ ᱥᱮ ᱡᱟᱦᱟᱱᱟᱜ ᱠᱚ ᱚᱞ ᱟ ᱦᱟᱱᱟ ᱱᱚᱣᱟ ᱠᱟᱞᱟᱨ ᱛᱮᱠᱚ ᱚᱞᱼᱟ ᱥᱮ ᱚᱱᱟ ᱡᱟᱦᱟᱸ ᱪᱷᱚᱵᱤ ᱠᱚ ᱟᱸᱠᱟᱣ ᱟᱠᱟᱫᱼᱟ ᱚᱱᱟ ᱪᱷᱚᱵᱤ ᱠᱚ ᱠᱟᱞᱟᱨᱟ ᱜᱤᱫᱽᱨᱟᱹ ᱠᱚᱦᱚᱸ ᱠᱩᱥᱤ ᱠᱚ ᱟᱹᱭᱠᱟᱹᱣᱟ ᱟᱨ ᱧᱮᱞ ᱡᱚᱝ ᱛᱮᱦᱚᱸ ᱢᱚᱡᱽ ᱜᱮ ᱧᱮᱞᱚᱜᱼᱟ ᱚᱱᱟᱛᱮ ᱤᱧᱦᱚᱸ ᱤᱧᱦᱚᱸ ᱠᱟᱹᱴᱤᱪ ᱥᱚᱢᱚᱭ ᱠᱟᱞᱟᱨ ᱯᱮᱱᱥᱤᱞ ᱟᱹᱰᱤᱜᱤᱧ ᱠᱩᱥᱤᱭᱟᱜ ᱠᱟᱱ ᱛᱟᱦᱮ ᱱᱟ